ᱦᱮᱞᱳ ᱱᱤᱭᱟᱹ ᱠᱤ ᱥᱳᱥᱟᱞ ᱚᱣᱟᱨᱠ ᱠᱟᱱᱟ ᱚ ᱱᱚᱸᱰᱮ ᱦᱩᱲᱩ ᱠᱚ ᱟᱭᱢᱟ ᱞᱮ ᱨᱚᱦᱚᱭ ᱠᱟᱫᱟ ᱛᱚ ᱟᱫᱚ ᱛᱤᱡᱩ ᱠᱚᱠᱩ ᱞᱟᱜᱟᱜ ᱠᱟᱱᱟ ᱟᱫᱚ ᱪᱮᱫ ᱠᱩ ᱦᱩᱭᱩᱜᱼᱟ ᱟᱞᱮ ᱫᱚ ᱚᱱᱟ ᱡᱚ ᱟᱞᱮ ᱚᱱᱟ ᱞᱮ ᱤᱭᱟᱹᱭᱟ ᱟᱫᱚ ᱛᱤᱡᱩ ᱟᱹᱰᱤ ᱡᱟᱥᱛᱤ ᱜᱮᱠᱚ ᱞᱟᱜᱟᱜ ᱠᱟᱱᱟ ᱮᱸ ᱮᱸ ᱦᱮᱸ ᱱᱮᱛᱟᱨ ᱫᱚ ᱦᱩᱲᱩ ᱞᱮ ᱨᱚᱦᱚᱭ ᱠᱟᱫᱟ ᱟᱨ ᱚᱱᱟ ᱪᱮᱫ ᱪᱮᱫ ᱠᱚᱠᱚ ᱞᱟᱹᱭᱟ ᱚᱱᱟ ᱛᱩᱲᱤ ᱠᱚ ᱠᱚᱞᱟᱭ ᱠᱚ ᱯᱮᱸᱭᱟᱡᱽ ᱠᱚ ᱨᱚᱥᱩᱱ ᱠᱚᱞᱮ ᱨᱚᱦᱚᱭᱟ ᱤᱧ ᱫᱚ ᱵᱤᱨᱵᱷᱩᱢ ᱠᱷᱚᱱᱟᱜ ᱤᱧ ᱞᱟᱹᱭᱮᱫ ᱠᱟᱱ ᱛᱟᱦᱮᱸᱱᱟ ᱦᱮᱸ ᱦᱚᱸᱼᱚᱭ ᱵᱤᱨᱵᱷᱩᱢ ᱨᱮᱫᱚ ᱥᱩᱫᱩ ᱚᱱᱮ ᱯᱩᱡᱟᱹ ᱥᱩᱢᱟᱹᱭ ᱥᱤᱛ ᱨᱮ ᱛᱚᱠᱷᱚᱱ ᱚᱱᱮ ᱛᱩᱲᱤ ᱠᱩ ᱨᱚᱦᱚᱭ ᱞᱮᱫᱟ ᱠᱚ ᱟᱨ ᱛᱟᱨᱯᱚᱨ ᱠᱚᱞᱟᱭ ᱠᱚ ᱟᱞᱩ ᱠᱚ ᱯᱮᱸᱭᱟᱡᱽ ᱠᱚ ᱦᱮᱸᱻ ᱟᱫᱚ ᱥᱩᱡᱳᱜᱽ ᱥᱩᱵᱤᱫᱟ ᱦᱚᱸ ᱵᱟᱞᱮ ᱧᱟᱢᱟ ᱥᱚᱨᱠᱟᱨ ᱴᱷᱮᱱ ᱠᱷᱚᱱ ᱤᱛᱟᱹ ᱠᱚᱦᱚᱸ ᱵᱟᱞᱮ ᱧᱟᱢᱟ ᱵᱷᱟᱜᱮ ᱤᱛᱟᱹ ᱠᱚ ᱟᱯᱮ ᱴᱷᱮᱡ ᱧᱟᱢᱚᱜ ᱟᱥᱮ ᱦᱮᱸ ᱟᱞᱮ ᱥᱚᱨᱠᱟᱨ ᱴᱷᱮᱱ ᱫᱚᱨᱠᱷᱟᱥᱛᱚ ᱦᱚᱸᱞᱮ ᱡᱚᱢᱟᱭᱟ ᱚ ᱦᱩᱸ ᱚ ᱚᱸ ᱯᱚᱴᱟᱥ ᱠᱚ ᱚᱱᱟ ᱠᱚ ᱞᱟᱜᱟᱣ ᱞᱮᱠᱷᱟᱱ ᱫᱚ ᱪᱮᱫᱼᱪᱮᱫ ᱥᱚᱢᱚᱭ ᱞᱟᱜᱟᱣ ᱞᱮᱠᱷᱟᱱ ᱵᱷᱟᱜᱮ ᱡᱟᱛᱮ ᱞᱟᱥᱴᱤᱝ ᱚᱜᱼᱟ ᱫᱟᱜ ᱵᱚᱞᱮ ᱠᱚᱢ ᱛᱟᱦᱮᱸᱱ ᱠᱷᱟᱱ ᱫᱚ ᱵᱟᱝ ᱞᱟᱜᱟᱜᱼᱟ ᱚ ᱚ ᱡᱮᱢᱚᱱ ᱱᱚᱜᱼᱚᱭ ᱥᱚᱨᱠᱟᱨ ᱴᱷᱮᱱ ᱞᱮ ᱮᱯᱞᱟᱭ ᱮᱯᱞᱤᱠᱮᱥᱚᱱ ᱞᱮ ᱡᱚᱢᱟᱭᱮᱫ ᱠᱟᱱᱟ ᱡᱟᱛᱮ ᱠᱷᱚᱛᱤᱯᱩᱨᱚᱱ ᱞᱮ ᱧᱟᱢ ᱚᱱᱠᱟ ᱟᱯᱮ ᱴᱷᱮᱱ ᱧᱟᱢᱚᱜ ᱛᱮ ᱚ ᱛᱟᱞᱦᱮ ᱪᱮᱫ ᱠᱚ ᱰᱚᱠᱩᱢᱮᱱᱴᱥ ᱡᱚᱢᱟᱭ ᱦᱩᱭᱩᱜᱼᱟ ᱚ ᱛᱟᱞᱦᱮ ᱤᱱᱟᱹ ᱠᱷᱟᱱ ᱜᱮ ᱛᱟᱞᱦᱮ ᱧᱟᱢᱟᱞᱮ ᱛᱚ ᱦᱩᱸ ᱚ ᱦᱩᱸ ᱦᱩᱸ ᱚ ᱟᱫᱚ ᱛᱟᱞᱦᱮ ᱧᱟᱢ ᱜᱟᱱᱚᱜᱼᱟ ᱚ ᱟᱡ ᱜᱮ ᱛᱩᱲᱤ ᱤᱛᱟᱹ ᱦᱚᱸ ᱧᱟᱢᱚᱜᱼᱟ ᱵᱟᱝ ᱛᱩᱲᱤ ᱤᱛᱟᱹ ᱦᱚᱸ ᱧᱟᱢᱚᱜᱼᱟ ᱵᱟᱝ ᱥᱤᱛ ᱠᱟᱞ ᱥᱚᱢᱚᱭ ᱵᱷᱟᱜᱤ ᱦᱩᱭᱩᱜᱼᱟ ᱡᱟᱛᱮ ᱥᱤᱛ ᱠᱟᱞ ᱞᱟᱦᱟ ᱨᱮ ᱮᱨ ᱞᱮᱠᱷᱟᱱ ᱡᱟ ᱜᱮ ᱜᱚᱨᱚᱢ ᱧᱚᱜ ᱛᱟᱦᱮᱸᱱᱟ ᱤᱱᱟᱹ ᱠᱷᱟᱱ ᱛᱤᱡᱩ ᱠᱚ ᱵᱟᱠᱚ ᱞᱟᱜᱟᱜᱼᱟ ᱛᱟᱞᱦᱮ ᱵᱷᱟᱜᱮ ᱦᱩᱭᱩᱜᱼᱟ ᱵᱟᱝᱠᱷᱟᱱ ᱵᱟᱦᱟ ᱠᱚᱠᱚ ᱱᱚᱥᱴᱚᱭᱟ ᱛᱚ ᱛᱚᱠᱷᱚᱱ ᱨᱚᱦᱚᱭ ᱞᱮᱠᱷᱟᱱ ᱦᱮᱸ ᱨᱮᱭᱟᱲ ᱛᱮ ᱡᱟᱜᱮ ᱠᱩᱣᱟᱥᱟ ᱫᱟᱜ ᱠᱚᱭ ᱧᱟᱢᱟ ᱪᱮᱫᱟᱜ ᱥᱮ ᱛᱩᱲᱤ ᱨᱮ ᱛᱤᱡᱩ ᱦᱚᱸ ᱵᱟᱠᱚ ᱞᱟᱜᱟᱜᱼᱟ ᱦᱮᱸ ᱫᱟᱨᱮ ᱦᱚᱸ ᱫᱟᱨᱮ ᱜᱮᱞᱚᱜᱼᱟ ᱦᱮᱸ ᱜᱚᱥᱚ ᱪᱟᱵᱟᱜᱼᱟ ᱫᱟᱜ ᱮᱢ ᱮᱢᱟᱜ ᱨᱮᱦᱚᱸ ᱡᱟᱥᱛᱤ ᱦᱚ ᱵᱟᱢ ᱵᱩᱡᱷᱟᱹᱣᱟ ᱜᱚᱰᱟ ᱨᱮ ᱛᱤᱡᱩ ᱠᱚ ᱞᱟᱜᱟᱣᱮᱱ ᱜᱮ ᱛᱩᱲᱤ ᱠᱚᱨᱮ ᱫᱚ ᱯᱮ ᱫᱷᱟᱣ ᱠᱟᱛᱮ ᱞᱟᱜᱟᱜᱼᱟ ᱮᱨ ᱥᱟᱝ ᱛᱮ ᱢᱤᱫ ᱫᱷᱟᱣ ᱥᱤᱸᱫᱽ ᱠᱮᱫᱟᱢ ᱟᱨ ᱵᱟᱦᱟ ᱫᱷᱚᱨᱟᱣᱼᱫᱷᱚᱨᱟᱣ ᱥᱚᱢᱚᱭ ᱢᱤᱫ ᱫᱷᱟᱣ ᱮᱢᱟᱜ ᱢᱮ ᱮᱢᱟᱜ ᱠᱷᱟᱱ ᱵᱷᱟᱜᱮᱼᱟ ᱟᱵᱟᱨ ᱚᱱᱟ ᱡᱚ ᱵᱷᱟᱜᱟᱣ ᱠᱟᱛᱮ ᱫᱟᱜ ᱟᱜ ᱟᱢ ᱢᱤᱫ ᱫᱷᱟᱣ ᱤᱱᱟᱹ ᱛᱮᱜᱮ ᱦᱩᱭᱩᱜᱼᱟ ᱫᱟᱜ ᱡᱟᱥᱛᱤ ᱞᱮᱱᱠᱷᱟᱱ ᱫᱚ ᱛᱩᱲᱤ ᱠᱚᱫᱚ ᱜᱚᱡᱜ ᱠᱟᱱᱟ ᱯᱮᱸᱭᱟᱡᱽ ᱨᱮᱦᱚᱸ ᱯᱮ ᱫᱷᱟᱣ ᱠᱟᱛᱮ ᱜᱮ ᱞᱟᱜᱟᱜᱼᱟ ᱢᱟᱱᱮ ᱵᱟᱴᱟᱱ ᱠᱟᱛᱮ ᱦᱩᱲᱩ ᱨᱚᱦᱚᱭ ᱞᱮᱠᱟ ᱨᱚᱦᱚᱭ ᱦᱩᱭᱩᱜᱼᱟ ᱛᱟᱨᱯᱚᱨ ᱨᱚᱦᱚᱭ ᱠᱟᱛᱮ ᱜᱷᱟᱸᱥ ᱠᱚ ᱯᱩ ᱥᱟᱶ ᱜᱚᱡ ᱪᱟᱵᱟ ᱠᱮᱫᱟᱢ ᱛᱚᱠᱷᱚᱱ ᱤᱭᱩᱨᱤᱭᱟ ᱠᱚᱢ ᱮᱢᱟᱣᱟᱫᱟ ᱟᱨ ᱫᱟᱜ ᱮᱢ ᱮᱢᱟᱣᱫᱟ ᱤᱱᱟᱹ ᱛᱟᱭᱚᱢ ᱟᱨ ᱢᱤᱫ ᱫᱷᱟᱣᱮᱢ ᱮᱢᱟᱣᱟᱫᱟ ᱜᱷᱟᱸᱥ ᱜᱚᱡ ᱪᱟᱵᱟ ᱠᱟᱛᱮ ᱫᱤᱭᱮ ᱜᱟᱹᱲᱭᱟᱹ ᱨᱮ ᱡᱚᱨᱟ ᱠᱚᱢ ᱮᱢᱟᱣᱟᱫᱟ ᱟᱵᱟᱨᱮᱢ ᱫᱟᱜ ᱟᱫᱟ ᱯᱮ ᱫᱚᱢ ᱠᱟᱛᱮ ᱜᱮ ᱞᱟᱜᱟᱜ ᱠᱟᱱᱟ ᱦᱩᱲᱩ ᱠᱚ ᱦᱩᱲᱩ ᱮᱸ ᱦᱩᱲᱩ ᱠᱚᱫᱚ ᱪᱟᱥ ᱦᱩᱭ ᱟᱠᱟᱱᱟ ᱫᱟᱜ ᱫᱚ ᱡᱟᱥᱛᱤ ᱜᱮ ᱞᱟᱜᱟᱜ ᱟᱛᱚ ᱦᱩᱲᱩ ᱨᱮᱫᱚ ᱦᱮᱸ ᱡᱟᱥᱛᱤ ᱜᱮ ᱢᱟᱱᱮ ᱢᱟᱡᱷᱮᱼᱢᱟᱡᱷᱮ ᱢᱤᱫ ᱫᱚᱢ ᱠᱟᱛᱮ ᱴᱟᱱ ᱡᱟᱛᱮ ᱛᱤᱡᱩ ᱵᱟᱠᱚ ᱞᱟᱜᱟᱣ ᱫᱟᱲᱮᱣᱟᱜ ᱥᱟᱨᱠᱚᱢ ᱮᱢᱟᱜ ᱠᱷᱟᱱ ᱫᱚ ᱫᱟᱜ ᱛᱚ ᱵᱚᱱᱫᱚᱭ ᱦᱩᱭᱩᱜᱼᱟᱛᱚ ᱟᱨ ᱵᱟᱝᱠᱷᱟᱱ ᱫᱚ ᱫᱟᱜ ᱨᱮ ᱡᱚᱛᱚ ᱫᱟᱨᱮ ᱞᱟᱴᱩ ᱞᱮᱱᱠᱷᱟᱱ ᱫᱟᱨᱮ ᱛᱚᱠᱷᱚᱱ ᱫᱚ ᱫᱟᱜ ᱨᱮᱭᱟᱜ ᱯᱨᱚᱭᱳᱡᱚᱱᱚᱜᱼᱟ ᱵᱟᱝᱠᱷᱟᱱ ᱛᱤᱥ ᱜᱮ ᱵᱟᱝ ᱞᱟᱴᱩᱜᱼᱟ ᱠᱟᱹᱴᱤᱡᱚᱜᱼᱟ ᱠᱮᱴᱮᱡ ᱟᱨᱚ ᱵᱮᱹᱥᱤ ᱦᱩᱭᱩᱜᱼᱟ ᱛᱟᱜᱽᱲᱟ ᱟᱨ ᱵᱤᱞ ᱠᱚᱨᱟᱣ ᱫᱟᱲᱮᱭᱟᱜ ᱳᱭ ᱰᱮᱲ ᱢᱟᱭᱱᱮ ᱜᱟᱱ ᱛᱤᱱ ᱢᱟᱥ ᱛᱤᱱ ᱢᱟᱥ ᱞᱟᱜᱟᱜᱼᱟ ᱦᱩᱲᱩ ᱨᱚᱦᱚᱭ ᱠᱟᱛᱮ ᱫᱚ ᱦᱮᱸ ᱦᱮᱸ ᱦᱮᱸ ᱚᱱᱟ ᱪᱷᱚᱛᱨᱤᱥ ᱪᱷᱚᱛᱨᱤᱥ ᱰᱟᱝᱠᱮᱞ ᱦᱮᱸ ᱦᱮᱸ ᱦᱮᱸ ᱚᱱᱟ ᱫᱚ ᱵᱮᱥᱤ ᱥᱚᱢᱚᱭ ᱵᱟᱭ ᱦᱟᱛᱟᱣᱟ ᱵᱟᱝ ᱟᱨ ᱥᱚᱨᱱᱚ ᱫᱚ ᱥᱚᱢᱚᱭᱮ ᱦᱟᱛᱟᱣᱟ ᱦᱩᱸ ᱢᱟ ᱱᱤᱛᱳᱜ ᱵᱤᱨᱵᱷᱩᱢ ᱠᱷᱚᱱᱤᱧ ᱞᱟᱹᱭᱮᱫᱟ ᱴᱚᱞᱟ ᱫᱚ ᱜᱷᱳᱥᱟᱞ ᱰᱟᱸᱜᱟ ᱟᱨ ᱯᱳᱥᱴ ᱚᱯᱷᱤᱥ ᱫᱚ ᱥᱟᱛ ᱛᱳᱲ ᱛᱤᱧ ᱟᱫᱚ ᱠᱚ ᱞᱟᱹᱭᱟᱫᱤᱧᱟ ᱱᱚᱸᱰᱮ ᱥᱳᱥᱟᱞ ᱚᱣᱟᱨᱠ ᱨᱮᱢ ᱯᱷᱳᱱ ᱞᱮᱠᱷᱟᱱ ᱥᱩᱡᱳᱜᱽ ᱥᱩᱵᱤᱛᱟ ᱠᱚ ᱧᱟᱢᱚᱜ ᱠᱟᱱᱟ ᱟᱫᱚ ᱢᱮᱱ ᱫᱟ ᱛᱟᱞᱦᱮ ᱯᱷᱳᱱ ᱞᱮᱜᱟ ᱠᱟᱜ ᱜᱤᱧ ᱦᱮᱸ ᱢᱮᱱ ᱫᱟᱹᱧ ᱯᱷᱳᱱ ᱞᱮᱜᱟ ᱠᱟᱜ ᱜᱮ ᱡᱩᱫᱤ ᱥᱩᱡᱳᱜᱽ ᱥᱩᱵᱤᱫᱷᱟᱧ ᱧᱟᱢ ᱠᱷᱟᱱ ᱫᱚ ᱚᱞᱯᱚ ᱥᱚᱢᱚᱭ ᱨᱮ ᱥᱚᱵᱽᱡᱤ ᱠᱚ ᱥᱮ ᱡᱟᱦᱟᱸᱱᱟᱜ ᱤᱛᱟᱹᱠᱚᱧ ᱧᱟᱢ ᱞᱮᱠᱷᱟᱱ ᱛᱟᱲᱟᱛᱟᱲᱤᱧ ᱨᱚᱦᱚᱭ ᱫᱟᱲᱮᱭᱟᱜᱼᱟ ᱟᱨ ᱵᱤᱨᱵᱷᱩᱢ ᱨᱮᱫᱚ ᱥᱮᱹᱨᱚᱠᱚᱢ ᱤᱛᱟᱹ ᱠᱚ ᱵᱟᱝ ᱧᱟᱢᱚᱜ ᱠᱟᱱᱟ ᱛᱚ ᱟᱨ ᱥᱚᱨᱠᱟᱨ ᱴᱷᱮᱱ ᱠᱷᱚᱱ ᱦᱚᱸ ᱵᱟᱞᱮ ᱧᱟᱢ ᱫᱟ ᱚᱱᱟᱛᱮᱜᱤᱧ ᱢᱮᱱᱫᱟ ᱯᱷᱳᱱ ᱞᱮᱜᱟ ᱠᱟᱜ ᱜᱤᱧ ᱮᱸ ᱚᱱᱟ ᱦᱚᱛᱮᱡ ᱛᱮᱜᱤᱧ ᱯᱷᱳᱱ ᱞᱮᱜᱟ ᱠᱮᱫᱟ ᱧᱟᱢᱚᱜ ᱠᱟᱱᱟ ᱞᱟᱹᱭᱫᱟᱠᱚ ᱵᱮᱹᱥ ᱵᱮᱹᱥ ᱵᱮᱹᱥ ᱦᱮᱸ ᱦᱮᱸ ᱴᱷᱤᱠ ᱜᱮᱭᱟ ᱦᱮᱸ ᱫᱚᱦᱚᱭᱤᱫᱟᱹᱧ ᱛᱚᱵᱮ